ᱵᱷᱟᱨᱚᱛ ᱫᱤᱥᱚᱢ ᱨᱮᱫᱚ ᱮᱴᱟᱜ ᱮᱴᱟᱜ ᱞᱟᱭᱼᱞᱟᱠᱪᱟᱨ ᱠᱷᱚᱱ ᱟᱵᱚᱣᱟᱜ ᱞᱟᱭᱼᱞᱟᱠᱪᱟᱨ ᱫᱚ ᱡᱚᱛᱚᱜᱮ ᱵᱷᱮᱜᱟᱨ ᱜᱮᱭᱟ ᱯᱟᱹᱞᱼᱯᱚᱨᱚᱵᱽ ᱠᱷᱚᱱ ᱮᱦᱚᱵ ᱠᱟᱛᱮᱫ ᱵᱚᱸᱜᱟᱼᱵᱩᱨᱩ ᱠᱷᱚᱱ ᱮᱦᱚᱵ ᱠᱟᱛᱮᱫ ᱵᱟᱯᱞᱟᱼᱵᱤᱦᱟᱹ ᱡᱟᱱᱟᱢ ᱵᱷᱟᱸᱰᱟᱱ ᱡᱚᱛᱚᱜᱮ ᱵᱷᱮᱜᱟᱨ ᱜᱮᱭᱟ ᱡᱮᱞᱮᱠᱟ ᱟᱫᱤᱵᱟᱥᱤᱠᱚ ᱥᱟᱱᱛᱟᱞ ᱠᱚᱫᱚ ᱫᱟᱨᱮ ᱵᱚᱸᱜᱟᱼᱵᱩᱨᱩ ᱨᱩᱯ ᱛᱮᱠᱚ ᱵᱚᱸᱜᱟᱼᱵᱩᱨᱩᱣᱟᱜᱼᱟ ᱡᱮᱞᱮᱠᱟ ᱡᱟᱦᱮᱨ ᱨᱮ ᱢᱮᱱᱠᱷᱟᱱ ᱫᱤᱠᱩᱼᱯᱩᱥᱤ ᱠᱚᱫᱚ ᱫᱷᱤᱨᱤ ᱥᱮ ᱢᱩᱨᱛᱤ ᱱᱚᱣᱟᱠᱚ ᱠᱚ ᱵᱚᱸᱜᱟᱼᱵᱩᱨᱩᱣᱟᱜᱼᱟ ᱮᱴᱟᱜ ᱮᱴᱟᱜ ᱡᱟᱹᱛ ᱠᱚᱫᱚ ᱡᱮᱢᱚᱱ ᱤᱥᱟᱹᱭ ᱠᱚᱫᱚ ᱜᱤᱨᱡᱟᱹ ᱨᱮᱠᱚ ᱵᱚᱸᱜᱟᱼᱵᱩᱨᱩᱜᱼᱟ ᱚᱱᱠᱟᱜᱮ ᱯᱟᱹᱞᱼᱯᱚᱨᱚᱵᱽ ᱨᱮᱭᱟᱜ ᱠᱟᱛᱷᱟ ᱡᱚᱫᱤ ᱞᱟᱹᱭᱟᱹᱜᱼᱟ ᱛᱟᱦᱞᱮ ᱥᱚᱦᱨᱟᱭᱨᱮ ᱥᱚᱨᱦᱟᱭᱦᱚᱸ ᱮᱴᱟᱜ ᱡᱟᱹᱛ ᱠᱚᱣᱟᱜᱫᱚ ᱵᱷᱟᱨᱚᱛ ᱫᱤᱥᱚᱢᱨᱮᱱ ᱮᱴᱟᱜ ᱡᱟᱹᱛ ᱠᱚᱣᱟᱜᱫᱚ ᱵᱟᱹᱱᱩᱜᱼᱟ ᱮᱠᱢᱟᱛᱨᱚ ᱦᱚᱲᱟᱜ ᱜᱮ ᱢᱮᱱᱟᱜᱼᱟ ᱥᱟᱠᱨᱟᱛ ᱫᱟᱥᱟᱸᱭ ᱮᱨᱚᱜ ᱵᱟᱦᱟ ᱡᱚᱛᱚᱜᱮ ᱮᱠᱟᱞ ᱮᱴᱟᱜ ᱡᱟᱹᱛᱠᱚ ᱠᱷᱚᱱ ᱱᱚᱣᱟᱠᱚ ᱞᱟᱠᱪᱟᱨᱫᱚ ᱵᱷᱮᱜᱟᱨ ᱜᱮᱭᱟ